ᱟᱹᱞᱤᱧ ᱪᱳᱭᱛᱚᱱ ᱦᱮᱢᱵᱨᱚᱢ ᱞᱤᱧ ᱞᱟᱹᱭᱮᱫᱟ ᱟᱪᱪᱷᱟ ᱤᱭᱟᱹ ᱞᱤᱧ ᱢᱮᱱᱮᱫ ᱫᱚ ᱡᱮ ᱪᱟᱥ ᱪᱟᱥ ᱵᱟᱵᱚᱛ ᱛᱮᱞᱤᱧ ᱢᱮᱱᱮᱜᱼᱟ ᱡᱮ ᱱᱤᱛᱚᱜ ᱫᱚᱵᱚ ᱪᱟᱥᱮᱜᱼᱟ ᱢᱮᱥᱤᱱᱛᱮ ᱴᱨᱟᱠᱴᱟᱨᱛᱮ ᱥᱩᱵᱤᱫ ᱫᱚ ᱪᱮᱫ ᱠᱟᱱᱟ ᱛᱟᱵᱚᱱ ᱟᱨ ᱚᱥᱩᱵᱤᱫᱟ ᱫᱚ ᱪᱮᱫ ᱠᱟᱱᱟ ᱢᱟᱥᱮ ᱟᱹᱵᱤᱱ ᱞᱟᱹᱭ ᱜᱚᱫᱵᱤᱱ

ᱚᱥᱩᱵᱤᱫᱟ ᱫᱚ

ᱟᱪᱪᱷᱟ

ᱦᱳᱭ

ᱦᱳᱭ ᱦᱳᱭ

ᱡᱚᱢᱮᱫ ᱫᱚ

ᱦᱳᱭ ᱤᱱᱟᱹᱜᱮ ᱤᱱᱟᱹᱜᱮ ᱠᱩᱠᱞᱤ ᱛᱟᱦᱮᱸ ᱠᱟᱱᱟ ᱡᱮ ᱪᱟᱥ ᱵᱟᱨᱮᱛᱮᱜᱮ ᱪᱮᱫ ᱞᱮᱠᱟ ᱥᱩᱵᱤᱫᱟ ᱪᱮᱫ ᱠᱚ ᱚᱥᱩᱵᱤᱫᱟ ᱦᱳᱭ ᱴᱷᱤᱠ ᱜᱮᱭᱟ ᱢᱟ ᱡᱚᱦᱟᱨ ᱜᱮ